ᱟᱵᱚ ᱱᱚᱣᱟ ᱥᱟᱱᱛᱟᱲ ᱚᱲᱟᱜ ᱨᱮ ᱟᱵᱚ ᱡᱟᱦᱟᱸ ᱞᱮᱠᱟ ᱯᱟᱨᱠᱚᱢᱵᱚ ᱵᱮᱱᱟᱣᱟ ᱥᱮ ᱯᱟᱛᱲᱟᱵᱚ ᱵᱮᱱᱟᱣᱟ ᱱᱟᱦᱮᱞ ᱵᱚ ᱵᱮᱱᱟᱣᱟ ᱰᱷᱤᱝᱠᱤ ᱦᱚᱸ ᱵᱚ ᱵᱮᱱᱟᱣᱟ ᱯᱟᱨᱠᱚᱢ ᱞᱟᱜᱟᱫ ᱯᱟᱨᱠᱚᱢᱵᱚ ᱜᱟᱞᱟᱝᱟ ᱛᱮᱧᱟᱵᱚ ᱦᱟᱜ ᱟᱨ ᱚᱱᱠᱟ ᱜᱮ ᱟᱹᱰᱤ ᱠᱤᱪᱷᱩ ᱟᱵᱚᱣᱟᱜ ᱥᱟᱱᱛᱟᱲ ᱨᱮ ᱟᱵᱚᱣᱟᱜ ᱢᱟᱱᱮ ᱯᱟᱹᱨᱤᱥ ᱨᱮ ᱟᱹᱰᱤ ᱠᱤᱪᱷᱩ ᱦᱟᱸᱜ ᱥᱟᱨ ᱵᱚ ᱵᱮᱱᱟᱣᱟ ᱱᱤᱭᱟᱹ ᱠᱚᱜᱮ